ᱦᱮᱞᱳ ᱦᱟᱛᱟ ᱠᱨᱤᱥᱱᱟ ᱦᱳᱴᱮᱞ ᱨᱮᱥᱴᱩᱨᱮᱴ ᱤᱧ ᱠᱷᱟᱭᱟᱨᱵᱚᱱᱤ ᱠᱷᱚᱱ ᱯᱨᱚᱢᱤᱞᱟ ᱢᱩᱨᱢᱩᱧ ᱢᱮᱱᱮᱫᱼᱟ ᱤᱧ ᱡᱟᱣᱜᱮ ᱟᱢᱟᱜ ᱦᱳᱴᱮᱞ ᱠᱷᱚᱱ ᱤᱧᱤᱧ ᱚᱰᱟᱨᱟ ᱛᱟᱦᱮᱸᱫ ᱤᱧᱟᱹᱜ ᱯᱷᱮᱵᱟᱨᱤᱴ ᱡᱚᱢᱟᱜ ᱯᱤᱡᱽᱡᱟ ᱱᱤᱛ ᱦᱚᱸ ᱟᱢᱟᱜ ᱨᱮᱥᱴᱩᱨᱮᱱᱴ ᱨᱮ ᱢᱮᱱᱟᱜᱼᱟ ᱥᱮ ᱵᱟᱝ ᱡᱩᱫᱤ ᱢᱮᱱᱟᱜ ᱠᱷᱟᱱ ᱤᱧᱟᱹᱜ ᱴᱷᱟᱹᱶᱠᱟᱹ ᱡᱟᱭᱜᱟ ᱛᱮ ᱟᱢᱮᱢ ᱵᱷᱮᱡᱟ ᱠᱟᱜᱼᱟ ᱟᱨ ᱤᱧ ᱟᱢᱟᱜ ᱯᱩᱭᱥᱟᱹ ᱯᱷᱳᱱ ᱯᱮ ᱛᱤᱧ ᱵᱷᱮᱡᱟ ᱠᱟᱜᱼᱟ